ᱵᱟᱹᱭᱥᱟᱹᱠᱷ ᱵᱚᱝᱜᱟ ᱜᱮᱞ ᱢᱟᱦᱟ ᱡᱷᱮᱸᱴ ᱵᱚᱝᱜᱟ ᱢᱚᱲᱮ ᱢᱟᱦᱟᱸ ᱟᱥᱟᱲ ᱵᱚᱸᱜᱟ ᱯᱮ ᱢᱟᱦᱟᱸ ᱥᱟᱱ ᱵᱚᱸᱜᱟ ᱯᱩᱱ ᱢᱟᱦᱟᱸ ᱵᱷᱟᱫᱚᱨ ᱵᱚᱸᱜᱟ ᱜᱮᱞᱵᱟᱨ ᱢᱟᱦᱟᱸ